ᱨᱚᱜᱷᱩᱱᱟᱛᱷ ᱯᱚᱱᱰᱤᱛ ᱟᱵᱚᱣᱟᱜ ᱚᱞ ᱟᱲᱟᱝ ᱛᱮ ᱚᱞ ᱚᱰᱚᱠ ᱟᱠᱟᱫ ᱟᱭ ᱩᱱᱤ ᱫᱚ ᱟᱹᱰᱤ ᱡᱳᱨᱤᱧ ᱥᱟᱨᱦᱟᱣᱮᱭᱟ ᱪᱮᱫ ᱞᱮᱠᱟ ᱨᱤᱧ ᱵᱮᱵᱷᱟᱨᱮᱭᱟ ᱪᱮᱫ ᱞᱮᱠᱟᱧ ᱫᱩᱞᱟᱹᱲᱮᱭᱟ ᱚᱱᱟ ᱨᱮᱭᱟᱜ ᱟᱡᱟᱜ ᱡᱟᱱᱟᱢ ᱫᱤᱱ ᱨᱮ ᱡᱟᱦᱟᱸ ᱞᱮᱠᱟ ᱨᱚᱜᱷᱩᱱᱟᱛᱷ ᱯᱚᱱᱰᱤᱛᱟᱜ ᱥᱮᱨᱮᱧ ᱨᱚᱲ ᱢᱮᱱᱟᱜᱼᱟ ᱟᱢᱟᱜ ᱡᱟᱱᱟᱢ ᱫᱤᱱ ᱨᱮ ᱚᱞᱜᱩᱨᱩ ᱟᱢᱟᱜ ᱡᱟᱸᱜᱟ ᱯᱷᱮᱰ ᱨᱮ ᱫᱩᱞᱟᱹᱲ ᱡᱚᱦᱟᱨ ᱚᱠᱟ ᱞᱮᱠᱟᱧ ᱵᱮᱵᱚᱦᱟᱨ ᱢᱮᱭᱟ ᱚᱞᱜᱩᱨᱩ ᱚᱠᱟ ᱞᱮᱠᱟᱧ ᱫᱩᱞᱟᱹᱲ ᱢᱮᱭᱟ ᱚᱱᱟ ᱛᱟᱭᱚᱢ ᱢᱮᱱᱟᱜ ᱠᱚᱣᱟ ᱵᱤᱨᱥᱟᱹ ᱚᱱᱟ ᱛᱟᱭᱚᱢ ᱢᱮᱱᱟᱜ ᱠᱚᱣᱟ ᱟᱵᱚᱨᱮᱱ ᱯᱷᱩᱞᱚ ᱡᱷᱟᱱᱚ ᱚᱱᱟ ᱛᱟᱭᱚᱢ ᱢᱮᱱᱟᱜ ᱠᱚᱣᱟ ᱟᱵᱚᱨᱮᱱ ᱥᱤᱫᱩ ᱠᱟᱹᱱᱩ ᱱᱩᱠᱩ ᱫᱚ ᱟᱹᱰᱤ ᱢᱟᱨᱟᱝ ᱢᱤᱫᱴᱟᱝ ᱟᱵᱚᱨᱮᱱ ᱵᱚᱸᱜᱟ ᱵᱩᱨᱩ ᱞᱮᱠᱟᱱ ᱦᱚᱲ ᱠᱟᱱᱟ ᱠᱚ ᱟᱹᱰᱤ ᱫᱟᱲᱮ ᱦᱚᱲ ᱠᱟᱱᱟ ᱠᱚ ᱱᱩᱠᱩ ᱫᱚ ᱱᱟᱯᱟᱭ ᱫᱤᱥᱚᱢ ᱠᱚ ᱨᱚᱯᱷᱟ ᱞᱮᱫ ᱚᱱᱟ ᱟᱨ ᱵᱟᱝ ᱢᱟᱠᱚ

ᱥᱮᱬᱟᱭ ᱯᱮ ᱛᱟᱵᱚᱱ ᱟᱵᱚ ᱨᱮᱱ ᱫᱤᱞᱞᱤ ᱦᱟᱹᱵᱤᱡ ᱟᱵᱚ ᱦᱚᱸ ᱱᱚᱣᱟ ᱯᱚᱛᱚᱵ ᱵᱚᱱ ᱵᱷᱮᱡᱟᱭᱟ ᱚᱱᱟᱛᱮ ᱟᱹᱰᱤ ᱡᱳᱨᱮ ᱠᱩᱨᱩᱢᱩᱴᱩ ᱞᱮᱜᱼᱟ ᱱᱤᱛᱚᱜ ᱦᱚᱸᱠᱚ ᱠᱟᱹᱢᱤ ᱠᱟᱱ ᱜᱮᱭᱟ ᱟᱵᱚ ᱩᱲᱤᱥᱥᱟ ᱯᱚᱱᱚᱛ ᱨᱮ ᱡᱷᱟᱲᱠᱷᱚᱸᱰ ᱯᱚᱱᱚᱛᱨᱮ ᱱᱤᱛᱚᱜ ᱱᱚᱣᱟ ᱠᱚᱨᱮ ᱦᱚᱸ ᱟᱹᱰᱤ ᱠᱩᱨᱩᱢᱩᱴᱩ ᱠᱚ ᱚᱞᱚᱜ ᱠᱟᱱᱟ ᱟᱫᱚ ᱤᱧ ᱢᱮᱱᱟᱹᱧ ᱱᱚᱣᱟ ᱡᱮ ᱟᱵᱚᱣᱟᱜ ᱚᱞᱛᱮ ᱟᱲᱟᱝ ᱛᱮ ᱡᱟᱦᱟᱸᱭ ᱚᱞ ᱫᱚᱦᱚ ᱟᱠᱟᱫ ᱨᱚᱜᱷᱩᱱᱟᱛᱷ ᱯᱚᱱᱰᱤᱛ ᱱᱚᱣᱟ ᱫᱚ ᱵᱟᱵᱚᱱ ᱦᱤᱲᱤᱧᱟ ᱟᱨ ᱡᱮᱢᱚᱱ ᱛᱮ ᱟᱵᱚᱨᱮᱱ ᱱᱟᱣᱟ ᱡᱩᱣᱟᱹᱱ ᱠᱚᱲᱟ ᱠᱩᱲᱤ ᱠᱚ ᱚᱞᱚᱜ ᱢᱟ ᱟᱨ ᱠᱚ ᱥᱮᱬᱟᱭ ᱢᱟ ᱟᱨ ᱚᱱᱮᱧ ᱡᱟᱦᱟᱸ ᱞᱮᱠᱟᱧ ᱨᱚᱲ ᱠᱮᱜᱼᱟ ᱡᱮ ᱚᱞᱜᱩᱨᱩ ᱚᱠᱟ ᱞᱮᱠᱟᱧ ᱵᱮᱵᱷᱟᱨ ᱢᱮᱭᱟ ᱚᱠᱟ ᱞᱮᱠᱟᱧ ᱫᱩᱞᱟᱹᱲ ᱢᱮᱭᱟ ᱚᱱᱟ ᱫᱚ ᱢᱤᱫᱴᱟᱱ ᱥᱮᱨᱮᱧ ᱨᱮᱭᱟᱜ ᱟᱨᱫᱟᱜᱼᱟ ᱚᱨᱛᱷᱚᱛ ᱠᱟᱱᱟ ᱚᱱᱟ ᱦᱤᱥᱟᱹᱵ ᱛᱮ ᱩᱱᱤ ᱫᱚ ᱡᱮᱥᱮ ᱡᱟᱦᱟᱸ ᱦᱤᱞᱳᱜ ᱡᱟᱱᱟᱢ ᱫᱤᱱ ᱛᱟᱦᱮᱸ ᱠᱟᱱᱟ ᱛᱟᱭ ᱚᱱᱟ ᱦᱤᱥᱟᱹᱵ ᱛᱮ ᱩᱱᱤ ᱫᱚ ᱚᱱᱟ ᱫᱚᱠᱚ ᱥᱮᱨᱮᱧ ᱞᱮᱫ ᱛᱟᱦᱮᱱ ᱟᱨ ᱠᱚ ᱵᱮᱵᱷᱟᱨ ᱞᱮᱫᱮ ᱛᱟᱦᱮᱱ ᱟᱨ ᱠᱚ ᱵᱮᱵᱷᱟᱨ ᱫᱚᱦᱚ ᱞᱮᱫᱮ ᱛᱟᱦᱮᱱ ᱟᱫᱚ ᱟᱹᱰᱤ ᱟᱹᱣᱲᱤ ᱠᱟᱛᱷᱟ ᱵᱟᱝ ᱨᱚᱲ ᱠᱟᱛᱮᱫ ᱢᱟ ᱟᱹᱞᱤᱧ ᱤᱱᱟᱹᱜ ᱜᱮᱞᱤᱧ ᱵᱟᱲᱟᱭᱟ ᱤᱱᱟᱹᱜ ᱫᱷᱟᱨᱟ ᱜᱮᱞᱤᱧ ᱨᱚᱲᱟ ᱱᱚᱰᱮ ᱜᱮᱞᱤᱧ